ᱤᱧᱫᱚ ᱵᱤᱸᱫᱩᱼᱪᱟᱸᱫᱟᱱ ᱯᱩᱛᱷᱤ ᱫᱚ ᱟᱹᱰᱤ ᱜᱤᱧ ᱠᱩᱥᱤᱭᱟᱜᱼᱟ ᱟᱨ ᱱᱚᱣᱟᱨᱮ ᱵᱤᱸᱫᱩ ᱟᱨ ᱪᱟᱸᱫᱟᱱ ᱛᱟᱹᱠᱤᱱᱟᱜ ᱫᱩᱞᱟᱹᱲ ᱠᱟᱹᱦᱱᱤ ᱢᱮᱱᱟᱜᱼᱟ ᱵᱤᱸᱫᱩ ᱫᱚ ᱠᱚᱝᱠᱟ ᱢᱮᱱᱛᱮ ᱠᱚ ᱢᱚᱱᱮᱭᱮᱭᱟ ᱛᱟᱦᱮᱱ ᱟᱫᱚ ᱩᱱᱤ ᱫᱚ ᱠᱚᱝᱠᱟ ᱫᱚ ᱵᱟᱭ ᱛᱟᱦᱮᱸ ᱠᱟᱱᱟ ᱩᱱᱤ ᱫᱚ ᱵᱚᱸᱜᱟ ᱜᱮᱭ ᱛᱟᱦᱮᱸ ᱠᱟᱱᱟ ᱵᱤᱸᱫᱩ ᱫᱚ ᱨᱮᱸᱜᱮᱡ ᱚᱲᱟᱜ ᱨᱤᱱᱤᱡ ᱢᱤᱫᱴᱮᱱ ᱜᱩᱛᱤ ᱛᱟᱦᱮᱸ ᱠᱟᱱᱟᱭ ᱟᱨ ᱪᱟᱸᱫᱟᱱ ᱫᱚ ᱠᱤᱥᱟᱹᱲ ᱚᱲᱟᱜ ᱢᱟᱹᱡᱷᱤ ᱦᱚᱯᱚᱱ ᱮᱨᱟᱭ ᱛᱟᱦᱮᱸ ᱠᱟᱱᱟ ᱚᱱᱟ ᱞᱟᱹᱜᱤᱫ ᱵᱟᱠᱚ ᱧᱟᱯᱟᱢ ᱦᱚᱪᱚᱣᱟᱹᱠᱤᱱ ᱛᱟᱦᱮᱱᱚᱜ ᱚᱱᱟᱛᱮ ᱤᱧᱫᱚ ᱟᱹᱰᱤᱧ ᱠᱩᱥᱤᱭᱟᱜᱼᱟ ᱟᱨ ᱵᱤᱸᱫᱩᱼᱪᱟᱸᱫᱟᱱ ᱯᱚᱛᱚᱵ ᱫᱚ ᱫᱤᱱ ᱨᱮ ᱵᱟᱨ ᱫᱷᱟᱣ ᱜᱟᱹᱱᱤᱧ ᱯᱟᱲᱦᱟᱣ ᱜᱮᱭᱟ